ᱯᱷᱨᱚᱢ ᱨᱮ ᱟᱨᱡᱟᱣ ᱫᱩᱨᱤᱵᱽ ᱨᱟᱠᱟᱵ ᱯᱚᱨᱚᱵᱽ ᱫᱚ ᱟᱞᱮ ᱫᱚ ᱯᱩᱥ ᱯᱚᱨᱚᱵᱽ ᱞᱮ ᱢᱟᱱᱟᱣᱟ ᱟᱨ ᱱᱚᱣᱟ ᱯᱚᱨᱚᱵᱽ ᱨᱮᱫᱚ ᱥᱟᱱᱟᱢ ᱜᱩᱛᱤ ᱠᱟᱹᱲᱢᱤ ᱥᱟᱱᱟᱢ ᱠᱚᱜᱮ ᱚᱱᱟ ᱟᱨᱡᱟᱣ ᱨᱟᱠᱟᱵ ᱦᱩᱲᱩ ᱨᱮᱱᱟᱜ ᱦᱚᱞᱚᱝ ᱵᱮᱱᱟᱣ ᱠᱟᱛᱮᱫ ᱯᱤᱴᱷᱟᱹ ᱠᱚ ᱞᱮᱴᱚ ᱠᱚ ᱥᱟᱱᱟᱢ ᱞᱮᱠᱟᱱ ᱯᱤᱴᱷᱟᱹ ᱰᱩᱢᱵᱩᱜ ᱯᱤᱴᱷᱟᱹ ᱡᱤᱞ ᱯᱤᱴᱷᱟᱹ ᱥᱟᱱᱟᱢ ᱞᱮᱠᱟᱱ ᱯᱤᱴᱷᱟᱹ ᱠᱚ ᱵᱮᱱᱟᱣ ᱠᱟᱛᱮᱫ ᱥᱟᱱᱟᱢ ᱠᱚᱜᱮᱞᱮ ᱡᱚᱢᱟ ᱟᱨ ᱱᱚᱣᱟ ᱦᱤᱞᱳᱜ ᱫᱚ ᱟᱞᱮ ᱫᱚ ᱱᱟᱣᱟ ᱞᱩᱜᱽᱲᱤᱡ ᱠᱟᱛᱮᱫ ᱜᱮ ᱥᱟᱱᱟᱢ ᱠᱚᱜᱮ ᱯᱤᱴᱷᱟᱹ ᱞᱮᱴᱚ ᱞᱮ ᱡᱚᱢᱟ ᱟᱨ ᱱᱚᱣᱟ ᱯᱚᱨᱚᱵᱽ ᱨᱮᱫᱚ ᱜᱩᱛᱤ ᱠᱟᱹᱲᱢᱤ ᱡᱟᱦᱟᱸᱜᱮ ᱟᱨᱡᱟᱣ ᱨᱟᱠᱟᱵ ᱟᱠᱟᱫ ᱦᱩᱲᱩ ᱨᱮᱱᱟᱜ ᱯᱤᱴᱷᱟᱹ ᱠᱚ ᱡᱚᱢ ᱠᱟᱛᱮᱫ ᱜᱮ ᱟᱠᱚᱣᱟᱜ ᱠᱩᱲᱟᱹᱭ ᱠᱚ ᱮᱢ ᱠᱟᱛᱮᱫ ᱟᱨᱞᱮ ᱱᱤᱭᱟᱹ ᱥᱮᱨᱢᱟ ᱨᱮᱭᱟᱜ ᱨᱟᱠᱟᱵ ᱟᱠᱟᱫ ᱦᱩᱲᱩ ᱠᱚ ᱠᱚᱨᱮᱱᱟᱜ ᱠᱩᱲᱟᱹᱭ ᱠᱚ ᱮᱢ ᱠᱟᱛᱮᱫ ᱜᱮ ᱱᱤᱭᱟᱹ ᱥᱮᱨᱢᱟ ᱫᱚᱞᱮ ᱵᱤᱫᱟᱹᱭ ᱠᱟᱠᱚᱣᱟ